ᱤᱧᱟᱹᱜ ᱯᱟᱲᱦᱟᱣ ᱢᱩᱪᱟᱹᱫ ᱨᱮᱱᱟᱜ ᱯᱩᱛᱷᱤ ᱫᱚ ᱦᱩᱭᱩᱜ ᱠᱟᱱᱟ ᱞᱚᱼᱵᱤᱨ ᱞᱚᱼᱵᱤᱨ ᱫᱚ ᱢᱤᱫᱴᱮᱱ ᱱᱚᱝᱠᱟᱱ ᱯᱩᱛᱷᱤ ᱠᱟᱱᱟ ᱡᱟᱦᱟᱸ ᱫᱚ ᱟᱭᱢᱟ ᱦᱚᱲ ᱟᱭᱢᱟ ᱦᱚᱲ ᱡᱟᱦᱟᱸ ᱫᱚ ᱥᱮᱸᱫᱽᱨᱟ ᱪᱟᱞᱟᱣ ᱠᱟᱛᱮᱫ ᱢᱤᱫᱴᱮᱱ ᱵᱤᱨ ᱨᱮ ᱵᱤᱨ ᱨᱮ ᱜᱳᱴᱟ ᱧᱤᱫᱟᱹ ᱠᱚ ᱵᱮᱸᱜᱮᱛ ᱟᱸᱜᱟᱭᱟ ᱟᱨ ᱚᱱᱟ ᱫᱚ ᱵᱤᱨ ᱨᱮ ᱵᱮᱸᱜᱮᱛ ᱟᱸᱜᱟ ᱟᱸᱜᱟ ᱛᱮᱠᱚ ᱥᱮᱸᱫᱽᱨᱟᱭᱟ ᱚᱱᱟ ᱛᱮᱜᱮ ᱚᱱᱟ ᱫᱚ ᱞᱚᱼᱵᱤᱨ ᱡᱟᱦᱟᱸ ᱫᱚ ᱧᱤᱫᱟᱹ ᱵᱮᱸᱜᱮᱛ ᱠᱟᱛᱮᱫ ᱠᱟᱹᱢᱤ ᱦᱩᱭᱩᱜᱼᱟ ᱟᱨ ᱯᱟᱲᱦᱟᱣ ᱢᱩᱪᱟᱸᱫ ᱨᱮᱱᱟᱜ ᱯᱩᱛᱷᱤ ᱫᱚ ᱦᱩᱭᱩᱜ ᱠᱟᱱᱟ ᱚᱱᱟᱜᱮ ᱦᱩᱭᱩᱜ ᱠᱟᱱᱟ ᱞᱚᱼᱵᱤᱨ ᱞᱚᱼᱵᱤᱨ ᱨᱮᱱᱟᱜ ᱯᱩᱛᱷᱤ ᱜᱮ ᱤᱧ ᱫᱚ ᱢᱩᱪᱟᱹᱫ ᱨᱮᱫᱚᱧ ᱯᱟᱲᱦᱟᱣ ᱟᱠᱟᱱᱟ ᱟᱨ ᱟᱴᱠᱟᱣ ᱫᱚ ᱵᱟᱹᱧ ᱟᱴᱠᱟᱣ ᱵᱟᱲᱟ ᱞᱮᱱᱟ ᱢᱟᱱᱮ ᱮᱥᱮᱫ ᱫᱚ ᱚᱠᱟ ᱞᱮᱠᱟ ᱛᱮᱜᱮ ᱵᱟᱭ ᱮᱥᱮᱫ ᱟᱠᱟᱫᱤᱧᱟᱹ ᱚᱱᱟ ᱫᱚ ᱞᱚᱼᱵᱤᱨ